ᱤᱧᱟᱹᱜ ᱥᱚᱨᱮᱥ ᱠᱷᱮᱞ ᱫᱚ ᱯᱷᱩᱴᱵᱚᱞ ᱯᱷᱩᱴᱵᱚᱞ ᱫᱚ ᱱᱚᱶᱟ ᱜᱮᱧ ᱠᱩᱥᱤᱭᱟᱜᱼᱟ ᱯᱷᱩᱴᱵᱚᱞ ᱠᱷᱮᱞ ᱠᱟᱛᱮᱫ ᱟᱭᱢᱟ ᱫᱩᱞᱟᱹᱲ ᱥᱮ ᱟᱭᱢᱟ ᱢᱟᱱ ᱥᱚᱚᱢᱟᱱ ᱥᱮ ᱟᱭᱢᱟ ᱟᱹᱰᱤ ᱞᱟᱦᱟᱢ ᱪᱟᱞᱟᱣ ᱫᱟᱲᱮᱭᱟᱜᱼᱟ ᱯᱷᱩᱴᱵᱚᱞ ᱠᱷᱮᱞ ᱠᱟᱛᱮᱫ ᱟᱭᱢᱟ ᱜᱟᱱ ᱯᱚᱭᱥᱟ ᱦᱚᱸᱧ ᱠᱟᱢᱟᱣ ᱟᱠᱟᱫᱟ ᱥᱮ ᱠᱟᱣᱰᱤ ᱟᱭᱢᱟ ᱜᱟᱱᱤᱧ ᱥᱮ ᱫᱩᱞᱟᱹᱲ ᱦᱚᱸᱧ ᱧᱟᱢ ᱟᱠᱟᱫᱟ ᱯᱷᱩᱴᱵᱚᱞ ᱤᱧ ᱫᱚ ᱠᱟᱹᱴᱤᱡ ᱠᱷᱚᱡ ᱜᱮ ᱟᱹᱰᱤ ᱡᱳᱨ ᱤᱧ ᱠᱩᱥᱤᱭᱟᱜ ᱠᱟᱱ ᱛᱟᱦᱮᱸᱱᱟ ᱴᱤᱵᱷᱤ ᱠᱚ ᱨᱮ ᱡᱚᱠᱷᱚᱱ ᱢᱮᱥᱤ ᱨᱳᱞᱟᱱᱰᱳ ᱱᱮᱭᱢᱟ ᱠᱚᱫᱚ ᱵᱚᱠᱩᱧ ᱧᱮᱞ ᱠᱚ ᱛᱟᱦᱮᱸᱱᱟ ᱟᱹᱰᱤ ᱡᱳᱨ ᱜᱮ ᱠᱤᱥᱤ ᱟᱠᱚᱠᱟᱱ ᱛᱟᱦᱮᱸᱱᱟ ᱱᱮᱛᱟᱨ ᱦᱚᱸᱧ ᱠᱩᱥᱤᱭᱟᱠᱚ ᱜᱮᱭᱟ ᱚᱱᱟ ᱠᱚ ᱧᱮᱞ ᱠᱟᱛᱮᱫ ᱤᱧ ᱦᱚᱸ ᱯᱷᱩᱴᱵᱚᱞ ᱟᱹᱰᱤ ᱡᱳᱨ ᱤᱧ ᱠᱩᱥᱤᱭᱟᱜᱼᱟ ᱥᱮᱧ ᱠᱷᱮᱞ ᱜᱮᱭᱟ ᱮᱠᱷᱚᱱᱳ ᱢᱚᱸᱡᱽ ᱜᱮ ᱵᱩᱡᱷᱟᱹᱜᱼᱟ ᱟᱨ ᱜᱚ ᱵᱟᱵᱟ ᱛᱟᱠᱚ ᱦᱚᱸ ᱟᱹᱰᱤ ᱠᱩᱥᱤ ᱨᱟᱹᱥᱠᱟᱹ ᱥᱮ ᱟᱹᱛᱩ ᱠᱚᱨᱮ ᱦᱚᱲ ᱦᱚᱸ ᱟᱹᱰᱤ ᱠᱩᱥᱤ ᱨᱟᱹᱥᱠᱟᱹ ᱠᱚ ᱵᱩᱡᱷᱟᱹᱣ ᱜᱮᱭᱟ ᱟᱭᱢᱟ ᱤᱧ ᱡᱚᱠᱷᱚᱱ ᱵᱟᱨᱦᱮ ᱨᱤᱧ ᱠᱷᱮᱞᱳᱜ ᱠᱟᱱ ᱛᱟᱦᱮᱸᱫ ᱛᱚᱠᱷᱚᱱ ᱚᱱᱠᱟ ᱵᱟᱨ ᱢᱟᱥ ᱯᱮ ᱢᱟᱥᱤᱧ ᱛᱟᱦᱮᱸᱱ ᱠᱟᱱ ᱛᱟᱦᱮᱫᱼᱟ ᱤᱧ ᱡᱚᱠᱷᱚᱱ ᱴᱚᱞᱟ ᱛᱮᱧ ᱦᱤᱡᱩᱜᱼᱟ ᱛᱚᱠᱷᱚᱱ ᱟᱹᱰᱤ ᱫᱩᱞᱟᱹᱲ ᱥᱮ ᱟᱹᱰᱤ ᱨᱟᱹᱥᱠᱟᱹ ᱠᱚ ᱪᱟᱞ ᱠᱟᱛᱮᱫ ᱠᱚ ᱫᱟᱨᱟᱢᱤᱧᱟᱹ ᱚᱱᱟ ᱠᱩᱪ ᱟᱹᱰᱤ ᱜᱚᱨᱚᱵᱽ ᱟᱹᱭᱠᱟᱹᱜᱼᱟ ᱵᱚᱞᱮ ᱠᱤᱱᱛᱩ ᱯᱷᱩᱴ ᱤᱧᱟ ᱜ ᱯᱷᱩᱴᱵᱚᱞ ᱠᱷᱮᱞ ᱫᱚ ᱱᱚᱶᱟ ᱜᱮ ᱟᱨ ᱱᱚᱶᱟ ᱛᱮᱜᱮᱧ ᱠᱩᱥᱤᱭᱟᱜ ᱯᱷᱩᱴᱵᱚᱞ ᱠᱷᱮᱞ ᱫᱚ